ᱟᱢ ᱥᱚᱵᱡᱤ ᱦᱮᱞᱳ ᱚᱸᱰᱮ ᱥᱚᱵᱡᱤ ᱠᱚ ᱧᱟᱢᱚᱜᱼᱟ ᱪᱮᱫ ᱠᱚ ᱥᱚᱵᱡᱤ ᱯᱮ ᱨᱟᱠᱟᱵ ᱮᱫᱟ ᱚᱱᱟ ᱠᱚᱜᱮ ᱵᱚᱞᱮ ᱦᱟᱛ ᱦᱩᱭ ᱠᱚᱜ ᱠᱮᱭᱟ

ᱮᱱᱠᱟ ᱢᱟᱱᱮ ᱡᱚᱛᱚ ᱦᱟᱛ ᱦᱩᱭᱩᱜᱼᱟ ᱫᱩ ᱠᱩᱱᱴᱟᱞ ᱜᱟᱱ ᱟᱨ ᱫᱟᱢ ᱠᱚᱫᱚ ᱛᱤᱱᱟᱜ ᱠᱟᱛᱮ ᱟᱪᱷᱟ ᱟᱫᱚ ᱪᱮᱫ ᱠᱚ ᱢᱮᱛᱟᱜᱼᱟ ᱦᱚᱜᱼᱚᱸᱭ ᱥᱮᱱ ᱪᱟᱨ ᱢᱳᱝᱜᱚᱞ ᱞᱚᱠᱷᱤ ᱵᱟᱨ ᱚᱱᱟ ᱠᱚ ᱢᱚᱫᱽᱫᱷᱮ ᱨᱮ ᱪᱟᱞᱟᱜ ᱟᱹᱧ ᱟᱫᱚ ᱪᱮᱫ ᱠᱚ ᱢᱮᱛᱟᱜᱼᱟ ᱡᱚᱛᱚ ᱜᱤ ᱤᱭᱟᱹ ᱡᱚᱜᱟᱲ ᱠᱟᱜ ᱢᱮ ᱟᱪᱷᱟ ᱴᱷᱤᱠ ᱜᱮᱭᱟ ᱫᱚᱦᱚᱭᱮᱫᱟᱹᱧ ᱛᱟᱦᱚᱞᱮ